ᱦᱮᱞᱳ ᱦᱮᱞᱳ ᱵᱤᱡᱽᱞᱤ ᱯᱨᱚᱵᱚᱱᱫᱷᱚᱠ ᱤᱧᱫᱚ ᱵᱤᱡᱽᱞᱤ ᱨᱮᱭᱟᱝ ᱞᱟᱭᱤᱱ ᱦᱟᱛᱟᱣ ᱥᱟᱱᱟᱧ ᱠᱟᱱᱟ ᱟᱢ ᱢᱤᱴᱟᱨ ᱛᱤᱴᱟᱨ ᱠᱚ ᱞᱟᱜᱟᱣᱟᱹᱧ ᱛᱚ ᱟᱢ ᱚᱸᱰᱮ ᱠᱷᱚᱱ ᱢᱤᱥᱛᱨᱤ ᱠᱚ ᱠᱳᱞ ᱠᱟᱠᱚᱢᱮ ᱟᱨ ᱵᱤᱡᱽᱞᱤ ᱵᱤᱞ ᱨᱮᱭᱟᱝ ᱢᱤᱴᱟᱨ ᱞᱟᱜᱟᱣ ᱛᱤᱧ ᱢᱮ ᱵᱤᱡᱽᱞᱤ ᱚᱠᱟ ᱦᱤᱞᱳᱜ ᱮᱢ ᱞᱟᱜᱟᱣᱟ ᱚᱱᱟ ᱫᱚ ᱫᱤᱱ ᱴᱷᱟᱠᱟᱱᱟ ᱮᱢᱟᱹᱧ ᱢᱮ ᱦᱳᱭ ᱦᱮᱞᱳ ᱵᱤᱡᱽᱞᱤ ᱯᱨᱚᱵᱚᱱᱫᱚᱠ ᱟᱨ ᱵᱤᱡᱽᱞᱤ ᱨᱮᱭᱟᱜ ᱵᱤᱞ ᱪᱮᱠ ᱦᱚᱸ ᱜᱮᱫ ᱠᱟᱛᱮᱢ ᱫᱚᱦᱚᱣᱟᱹᱧᱟ ᱚᱱᱟ ᱵᱤᱞ ᱠᱚ ᱧᱮᱞ ᱠᱟᱛᱮ ᱜᱮ ᱵᱤᱡᱽᱞᱤ ᱨᱮ ᱚᱭᱨᱤᱝ ᱛᱚᱭᱨᱤᱝ ᱡᱚᱛᱚ ᱵᱤᱞ ᱨᱮᱭᱟᱝ ᱦᱤᱥᱟᱹᱵᱮᱢ ᱞᱟᱜᱟᱣ ᱚᱴᱚ ᱟᱹᱧᱟ ᱟᱨ ᱱᱚᱣᱟ ᱵᱤᱡᱽᱞᱤ ᱫᱚ ᱤᱧ ᱵᱷᱟᱹᱜᱤ ᱞᱮᱠᱟᱛᱮᱧ ᱵᱮᱵᱚᱦᱟᱨᱟ ᱟᱨ ᱢᱟᱭᱱᱟᱹ ᱢᱟᱭᱱᱟᱹ ᱵᱤᱡᱽᱞᱤ ᱵᱤᱞᱤᱧ ᱮᱢᱟᱢᱟ